ᱢᱚᱬᱮ ᱜᱮᱞ ᱮᱭᱟᱭ ᱜᱮᱞ ᱢᱤᱫ ᱥᱟᱭ ᱵᱟᱨ ᱥᱟᱭ ᱵᱟᱨ ᱥᱟᱭ ᱢᱚᱬᱮ ᱜᱮᱞ ᱯᱮ ᱥᱟᱭ ᱯᱩᱱ ᱥᱟᱭ ᱢᱚᱬᱮ ᱥᱟᱭ ᱮᱭᱟᱭ ᱥᱟᱭ ᱜᱮ ᱥᱟᱥᱟᱭ